ᱦᱳᱭ ᱤᱧ ᱫᱚ ᱤᱧᱟᱹᱜ ᱯᱷᱳᱱ ᱛᱟᱞᱟᱛᱮ ᱚᱱᱟ ᱱᱤᱭᱩᱡᱽᱼᱯᱷᱤᱭᱩᱡᱽ ᱯᱟᱲᱦᱟᱣ ᱜᱤᱭᱟᱹᱧ ᱢᱟᱡᱷᱮ ᱢᱚᱫᱽᱫᱷᱮ ᱥᱮ ᱚᱱᱟ ᱱᱤᱭᱩᱡᱽ ᱥᱟᱞᱟᱜ ᱛᱮ ᱱᱤᱭᱩᱡᱽ ᱨᱚᱱᱟᱜ ᱵᱷᱤᱰᱤᱭᱳ ᱠᱩᱧ ᱧᱮᱞ ᱜᱮᱭᱟ ᱟᱨ ᱤᱧ ᱡᱟᱦᱟᱸ ᱱᱤᱭᱩᱡᱽ ᱠᱩᱧ ᱥᱟᱵᱥᱠᱨᱟᱭᱤᱵ ᱠᱟᱫᱟ ᱚᱱᱟ ᱠᱚ ᱢᱩᱫᱽᱨᱮ ᱦᱩᱭᱩᱜ ᱠᱟᱱᱟ ᱛᱮᱦᱮᱧᱟᱜ ᱠᱷᱚᱵᱚᱨ ᱟᱨ ᱟᱨᱦᱚᱸ ᱢᱤᱫᱴᱮᱡ ᱵᱟᱨᱭᱟ ᱱᱚᱝᱠᱟ ᱥᱟᱵᱥᱠᱨᱟᱭᱤᱵ ᱦᱩᱭ ᱠᱟᱱᱟ ᱢᱮᱱᱠᱷᱟᱱ ᱧᱩᱛᱩᱢ ᱫᱚ ᱵᱟᱧ ᱩᱭᱦᱟᱹᱨ ᱧᱟᱢ ᱫᱟᱲᱭᱟᱜ ᱠᱟᱱᱟ ᱱᱤᱛᱚᱜ ᱫᱚ

ᱱᱚᱣᱟ ᱠᱚᱨᱮᱱᱟᱜ ᱱᱤᱭᱩᱡᱽ ᱠᱚᱜᱮ ᱤᱧ ᱫᱚ ᱢᱟᱡᱷᱮ ᱢᱚᱫᱽᱫᱷᱮᱧ ᱧᱮᱞ ᱵᱟᱲᱟᱭ ᱜᱮᱭᱟ ᱯᱨᱚᱛᱤ ᱫᱤᱱ ᱜᱮ ᱟᱨ ᱯᱟᱲᱦᱟᱣ ᱦᱚᱸᱧ ᱯᱟᱲᱦᱟᱣ ᱛᱟᱦᱮᱱ ᱜᱮᱭᱟ ᱚᱱᱟ ᱥᱟᱛᱮ ᱟᱱᱚᱱᱫᱚ ᱵᱟᱡᱟᱨ ᱯᱚᱛᱛᱨᱤᱠᱟ ᱚᱱᱟ ᱠᱚᱢᱟᱧ ᱠᱩᱥᱤᱭᱟᱜ ᱜᱮ ᱟᱱᱱᱚᱱᱫᱚ ᱵᱟᱡᱟᱨ ᱯᱚᱛᱨᱤᱠᱟ ᱵᱚᱨᱛᱚᱢᱟᱱ ᱟᱨᱦᱚᱸ ᱮᱢᱟᱱ ᱮᱢᱟᱱ ᱴᱮᱞᱤᱜᱨᱟᱯᱷ ᱮᱢᱟᱱ ᱮᱢᱟᱱ ᱠᱚ